ᱥᱟᱫᱚᱢ ᱠᱟᱹᱢᱤ ᱨᱮᱱᱟᱜ ᱵᱚᱨᱱᱚᱱ ᱫᱚ ᱱᱚᱣᱟ ᱜᱮ ᱡᱮ ᱥᱟᱫᱚᱢ ᱫᱚ ᱟᱹᱰᱤ ᱱᱟᱯᱟᱭ ᱛᱮ ᱡᱚᱛᱚᱱ ᱦᱩᱭᱩᱜᱼᱟ ᱟᱨ ᱡᱟᱦᱟᱸ ᱴᱷᱟᱶ ᱨᱮ ᱥᱟᱫᱚᱢ ᱠᱚ ᱛᱟᱦᱮᱱᱟ ᱚᱱᱟ ᱚᱲᱟᱜ ᱫᱚ ᱟᱰᱤ ᱱᱟᱯᱟᱭᱛᱮ ᱯᱷᱟᱨᱪᱟ ᱯᱷᱟᱹᱨᱪᱤ ᱫᱚᱦᱚ ᱦᱩᱭᱩᱜᱼᱟ ᱟᱨ ᱚᱠᱛᱚ ᱱᱟᱯᱤᱛ ᱨᱮ ᱚᱝᱠᱩ ᱡᱚᱢ ᱮᱢ ᱦᱩᱭᱩᱜᱼᱟ ᱪᱟᱱᱟ ᱮᱢ ᱠᱮᱠᱚ ᱠᱷᱟᱱ ᱟᱰᱤ ᱱᱟᱯᱟᱭ ᱦᱩᱭᱩᱜᱼᱟ ᱟᱨ ᱦᱟᱹᱲᱭᱟᱹᱲ ᱫᱷᱩᱵᱤ ᱜᱷᱟᱸᱥ ᱪᱟᱱᱟ ᱡᱚᱢ ᱞᱮᱠᱷᱟᱱ ᱠᱚ ᱢᱮᱱᱟᱠᱚ ᱟ ᱰᱤ ᱡᱟᱹᱥᱛᱤ ᱡᱳᱨ ᱠᱚ ᱫᱟᱹᱲ ᱫᱟᱲᱮᱭᱟᱜᱼᱟ ᱚᱱᱟ ᱠᱷᱟᱹᱛᱤᱨ ᱡᱟᱦᱟᱸ ᱠᱟᱹᱢᱤ ᱞᱟᱜᱤᱫ ᱵᱮᱵᱷᱟᱨ ᱦᱩᱭᱩᱜᱼᱟ ᱡᱟᱦᱟᱸᱭ ᱥᱟᱫᱚᱢ ᱛᱚ ᱚᱝᱠᱟᱜᱮ ᱡᱚᱢ ᱧᱩ ᱮᱢ ᱞᱮᱠ ᱠᱟᱱᱟ ᱟᱨ ᱩᱱᱠᱩᱣᱟᱜ ᱥᱟᱣᱟᱨ ᱵᱷᱟᱹᱞᱟᱹᱭ ᱞᱟᱹᱜᱤᱫ ᱡᱚᱫᱤᱵᱚᱱ ᱢᱮᱱᱟ ᱡᱮ ᱩᱱᱠᱩ ᱪᱮᱛᱟᱱ ᱨᱮ ᱫᱮᱡ ᱠᱟᱛᱮ ᱡᱟᱦᱟᱸ ᱠᱷᱮᱞᱟ ᱠᱚ ᱦᱩᱭᱩᱜᱼᱟ ᱴᱤᱵᱤ ᱠᱚᱨᱮᱵᱚᱱ ᱧᱮᱞ ᱠᱟᱫᱟ ᱯᱳᱞᱳ ᱥᱮ ᱟᱨᱚ ᱮᱴᱟᱜ ᱮᱴᱟᱜ ᱠᱷᱮᱞᱟ ᱡᱮᱢᱚᱱ ᱜᱷᱚᱲᱟ ᱨᱮᱥᱴ ᱦᱚᱸ ᱦᱩᱭᱩᱜ ᱜᱮᱭᱟ ᱮᱱᱠᱷᱟᱱ ᱚᱱᱟ ᱧᱮᱞ ᱠᱟᱛᱮ ᱟᱵᱚ ᱵᱚᱱ ᱢᱚᱱᱮᱭᱟ ᱡᱮ ᱜᱷᱚᱲᱟ ᱪᱮᱛᱟᱱ ᱨᱮ ᱫᱮᱡ ᱞᱮᱱᱠᱷᱟᱱ ᱡᱮ ᱜᱷᱚᱲᱟ ᱜᱮ ᱢᱟᱱᱮ ᱮᱴᱠᱮᱴᱚᱬᱮ ᱵᱚᱱ ᱮᱢᱟᱭ ᱠᱟᱱᱟ ᱡᱮ ᱩᱱᱤᱭᱟᱜ ᱦᱚᱲᱢᱚ ᱪᱮᱛᱟᱱ ᱟᱞᱚ ᱦᱟᱢᱟᱞ ᱦᱚᱲᱢᱚ ᱠᱚ ᱞᱟᱹᱫᱤ ᱠᱟᱛᱮ ᱩᱱᱟᱹᱜ ᱦᱚᱲ ᱢᱚᱴᱟ ᱥᱚᱴᱟ ᱦᱚᱲ ᱠᱚ ᱛᱟᱦᱮᱱᱟ ᱟᱨ ᱡᱚᱨᱟᱭ ᱛᱮᱵᱚᱱ ᱞᱟᱜᱟ ᱪᱚ ᱠᱚᱣᱟ ᱢᱮᱱᱠᱷᱟᱱ ᱱᱚᱣᱟ ᱡᱩᱫᱤ ᱢᱮᱱᱟᱵᱚᱱ ᱡᱮ ᱵᱟᱹᱲᱤᱡ ᱜᱮᱭᱟ ᱤᱧ ᱫᱚ ᱤᱧᱟᱹᱜ ᱢᱚᱱᱮ ᱛᱮ ᱤᱧ ᱫᱚᱹᱧ ᱢᱮᱱᱟ ᱡᱮ ᱜᱷᱚᱲᱟ ᱫᱚ ᱫᱮᱡᱚᱜ ᱞᱟᱹᱜᱤᱫ ᱜᱮ ᱠᱟᱱᱟ ᱠᱚ ᱡᱤᱭᱟᱹᱞᱤ ᱫᱚ ᱪᱮᱫᱟᱜ ᱥᱮ ᱡᱩᱫᱤ ᱱᱚᱠᱟᱵᱚᱱ ᱞᱟᱹᱭᱟ ᱡᱮ ᱜᱷᱚᱲᱟ ᱨᱮ ᱫᱮᱡ ᱫᱚ ᱱᱚᱣᱟ ᱫᱚ ᱵᱟᱝ ᱴᱷᱤᱠᱟ ᱛᱟᱦᱚᱞᱮ ᱮᱱᱠᱷᱟᱱ ᱟᱵᱚ ᱱᱚᱣᱟ ᱫᱟᱹᱭᱠᱟᱹᱧ ᱮᱢᱟ ᱡᱮ ᱰᱟᱝᱨᱟ ᱜᱮᱠᱤ ᱡᱚᱲᱟᱣ ᱵᱟᱝᱴᱷᱤᱠᱟ ᱰᱟᱝᱨᱟ ᱫᱚ ᱥᱤᱭᱟᱹᱜ ᱞᱟᱹᱜᱤᱫ ᱜᱮᱛᱚ ᱩᱱᱤ ᱱᱤᱛᱟᱹᱜ ᱢᱤᱫᱴᱟᱝ ᱡᱤᱭᱟᱹᱞᱤ ᱠᱟᱱᱟᱭᱡᱩᱫᱤ ᱵᱚᱱ ᱞᱟᱹᱭᱟ ᱡᱮ ᱩᱱᱤ ᱡᱚᱲᱟᱣ ᱮ ᱠᱟᱱᱟᱢ ᱦᱟᱢᱟᱞ ᱱᱚᱠᱟ ᱨᱚᱦᱚᱲ ᱚᱛᱮᱢ ᱥᱤ ᱪᱚᱭᱮ ᱠᱟᱱᱟ ᱟᱹᱰᱤ ᱠᱚᱥᱴᱚᱢ ᱮᱢᱟᱭ ᱠᱟᱱᱟ ᱚᱱᱠᱟ ᱫᱚ ᱵᱟᱝ ᱛᱚ ᱢᱤᱫ ᱠᱟᱛᱷᱟ ᱛᱮ ᱡᱩᱫᱤ ᱞᱟᱹᱭᱟᱵᱚᱱ ᱡᱟ ᱡᱤᱭᱟᱹᱞᱤ ᱪᱮᱛᱟᱱ ᱨᱮᱜᱮ ᱠᱟᱢᱤ ᱠᱟᱥᱱᱤ ᱫᱚ ᱚᱝᱠᱟᱜᱮ ᱜᱷᱚᱬᱟ ᱡᱟᱦᱟᱸᱭ ᱡᱤᱭᱟᱹᱞᱤ ᱠᱟᱱᱟᱠᱚ ᱩᱱᱠᱩ ᱫᱚ ᱫᱮᱡ ᱠᱟᱛᱮ ᱚᱱᱮ ᱚᱱᱠᱟ ᱥᱟᱺᱜᱤᱧ ᱡᱟᱭᱜᱟ ᱪᱟᱞᱟᱜ ᱡᱟᱹᱥᱛᱤ ᱠᱟᱭᱛᱮ ᱵᱚᱱ ᱧᱮᱞ ᱠᱟᱫᱟ ᱡᱟᱦᱟᱸᱭ ᱥᱮᱱᱟ ᱠᱚ ᱛᱟᱦᱮᱱᱟ ᱠᱚ ᱢᱟᱨᱮ ᱴᱨᱮᱰᱤᱥᱮᱱᱮᱞ ᱠᱚ ᱯᱷᱳᱞᱳᱭᱟ ᱮᱵᱚᱝ ᱡᱟᱦᱟᱸᱭᱟᱜ ᱡᱟᱹᱛᱤ ᱨᱮ ᱟᱹᱱ ᱟᱹᱨᱤ ᱢᱮᱱᱟᱜᱼᱟ ᱜᱷᱚᱬᱟ ᱨᱮ ᱫᱮᱡ ᱠᱟᱛᱮ ᱵᱟᱯᱞᱟ ᱦᱚᱸ ᱚᱝᱠᱟ ᱠᱚ ᱠᱚ ᱚᱠᱛᱚ ᱨᱮᱜᱮ ᱟᱵᱚ ᱫᱚ ᱜᱷᱚᱲᱟ ᱪᱮᱛᱟᱱ ᱨᱮ ᱫᱮᱡ ᱵᱚᱱ ᱧᱮᱞ ᱠᱟᱜ ᱠᱚᱣᱟ ᱮᱱᱠᱷᱟᱱ ᱱᱮᱛᱟᱨ ᱫᱚ ᱚᱱᱠᱟ ᱫᱚ ᱵᱟᱝ ᱠᱚ ᱧᱮᱞᱚᱜᱼᱟ ᱱᱚᱠᱟ ᱥᱚᱨᱠᱟᱨᱤ ᱡᱮᱢᱚᱱ ᱯᱨᱮᱴ ᱥᱴᱮᱰᱤᱭᱟᱢ ᱠᱚᱨᱮᱜᱮ ᱧᱮᱞᱚᱜ ᱟᱠᱚ ᱨᱟᱥᱴᱨᱚᱯᱚᱛᱤ ᱡᱟ ᱴᱷᱟᱶ ᱨᱮ ᱛᱟᱦᱮᱱᱟ ᱚᱱᱟ ᱟᱰᱮᱯᱟᱥᱮ ᱨᱮ ᱡᱟᱦᱟᱸᱭ ᱠᱚ ᱛᱟᱦᱮᱱᱟ ᱚᱱᱟ ᱟᱨ ᱵᱟᱠᱤ ᱱᱚᱠᱟ ᱜᱷᱚᱲᱟ ᱨᱮᱥ ᱠᱚᱨᱮ ᱱᱚᱣᱟ ᱠᱚ ᱴᱷᱟᱶ ᱨᱮᱜᱮ ᱜᱷᱚᱲᱟ ᱫᱚ ᱧᱮᱞ ᱧᱟᱢ ᱠᱚᱣᱟ ᱵᱚᱱ ᱟᱨ ᱵᱟᱝᱠᱷᱟᱱ ᱟᱰᱚ ᱱᱮᱛᱟᱨ ᱫᱚ ᱵᱟᱝ ᱠᱚ ᱧᱮᱞᱚᱜ ᱠᱟᱱᱟ